ᱡᱷᱟᱲᱠᱷᱚᱸᱰ ᱨᱮ ᱧᱟᱢ ᱟᱠᱟᱱ ᱯᱮᱱ ᱠᱟᱨᱰ ᱤᱫᱤ ᱠᱟᱛᱮᱫ ᱫᱚ ᱟᱹᱰᱤ ᱱᱟᱯᱟᱭ ᱠᱟᱱᱟ ᱢᱮᱱᱠᱷᱟᱱ ᱮᱴᱟᱜ ᱫᱤᱥᱚᱢ ᱪᱟᱞᱟᱜ ᱠᱟᱱᱟ ᱱᱚᱣᱟ ᱫᱤᱥᱚᱢ ᱨᱮᱱ ᱦᱚᱲ ᱠᱟᱹᱢᱤ ᱠᱚ ᱪᱮᱫ ᱦᱚᱸ ᱵᱟᱠᱚ ᱧᱟᱢᱮᱫᱼᱟ ᱱᱚᱜᱼᱚ ᱱᱚᱣᱟ ᱜᱮ ᱢᱤᱫᱴᱮᱱ ᱟᱹᱰᱤ ᱫᱩᱠᱷ ᱨᱮᱱᱟᱜ ᱠᱟᱛᱷᱟ ᱫᱚ ᱠᱟᱱᱟ ᱟᱨ ᱱᱚᱣᱟ ᱡᱷᱟᱲᱠᱷᱚᱸᱰ ᱫᱤᱥᱚᱢ ᱨᱮ ᱡᱩᱫᱤ ᱱᱚᱣᱟ ᱟᱹᱫᱤᱵᱟᱹᱥᱤ ᱥᱟᱶᱛᱟ ᱨᱮ ᱧᱮᱞᱚᱜᱚᱜ ᱠᱟᱱᱟ ᱞᱩᱜᱽᱲᱤ ᱞᱟᱯᱚ ᱨᱮᱱᱟᱜ ᱟᱹᱰᱤ ᱟᱹᱱᱼᱟᱹᱨᱤ ᱴᱷᱟᱶ ᱯᱤᱪᱷᱤ ᱟᱹᱨᱩ ᱵᱚᱫᱚᱞ ᱢᱮᱱᱟᱜ ᱛᱟᱵᱚᱱᱟ ᱪᱮᱫ ᱞᱮᱠᱟ ᱯᱟᱛᱟ ᱨᱮᱫᱚ ᱯᱟᱛᱟ ᱵᱩᱨᱩ ᱞᱮᱠᱟᱱ ᱞᱩᱜᱽᱲᱤ ᱞᱟᱯᱚ ᱵᱚᱸᱜᱟ ᱴᱷᱟᱶ ᱨᱮᱫᱚ ᱵᱚᱸᱜᱟ ᱞᱮᱠᱟᱱ ᱞᱩᱜᱽᱲᱤ ᱞᱟᱯᱚ ᱱᱚᱣᱟ ᱠᱚᱛᱮ ᱦᱚᱸ ᱡᱷᱟᱲᱠᱷᱚᱸᱰ ᱨᱮᱫᱚ ᱵᱚᱱ ᱪᱤᱱᱦᱟᱹ ᱜᱮᱭᱟ ᱟᱨ ᱚᱱᱠᱟ ᱜᱮ ᱵᱟᱹᱫᱽ ᱨᱮᱫᱚ ᱵᱟᱹᱫᱽ ᱞᱮᱠᱟᱱ ᱞᱩᱜᱽᱲᱤ ᱞᱟᱯᱚ ᱥᱮ ᱚᱱᱠᱟᱱ ᱥᱟᱶᱛᱟ ᱟᱹᱨᱤ ᱠᱟᱹᱢᱤ ᱨᱮᱱᱟᱜ ᱥᱟᱶᱛᱟ ᱟᱹᱨᱤ ᱞᱮᱠᱟ ᱚᱱᱟ ᱞᱩᱜᱽᱲᱤ ᱞᱟᱯᱚ ᱧᱮᱞ ᱢᱮ ᱵᱟᱯᱞᱟ ᱨᱮ ᱵᱷᱟᱸᱰᱟᱱ ᱨᱮ ᱟᱭᱢᱟ ᱞᱮᱠᱟᱱ ᱚᱱᱠᱟᱱ ᱢᱮᱱᱟᱜ ᱛᱟᱵᱚᱱᱟ ᱱᱚᱣᱟ ᱤᱫᱤ ᱠᱟᱛᱮᱫ ᱠᱟᱛᱮᱫ ᱜᱮ ᱵᱮᱥᱤ ᱫᱚ